ᱡᱟᱦᱟᱸᱭ ᱟᱸᱠᱟ ᱫᱟᱲᱮᱭᱟᱜ ᱟᱭ ᱥᱮ ᱦᱟᱹᱞᱤ ᱦᱟᱹᱞᱤ ᱟᱸᱠᱟᱣ ᱪᱮᱫ ᱠᱟᱱᱟ ᱩᱱᱤ ᱫᱚ ᱥᱟᱯᱳᱨᱴ ᱮᱢ ᱫᱚᱨᱠᱟᱨ ᱠᱟᱱᱟ ᱡᱮ ᱟᱢᱫᱚ ᱟᱨᱚ ᱵᱷᱟᱞᱮ ᱴᱷᱤᱠ ᱟᱸᱠᱷᱟᱭᱢᱮ ᱤᱧᱫᱚ ᱱᱚᱝᱠᱟ ᱩᱱᱟᱹᱜ ᱵᱷᱟᱜᱮ ᱟᱸᱠᱷᱟᱣ ᱵᱟᱹᱧ ᱫᱟᱹᱧ ᱫᱟᱲᱮᱜᱼᱟ ᱛᱚ ᱟᱸᱠᱷᱟ ᱫᱚ ᱟᱸᱠᱷᱟ ᱫᱟᱲᱮᱜ ᱜᱮᱭᱟᱹᱧ ᱚᱱᱠᱷᱟ ᱫᱚ ᱵᱟᱝ ᱛᱚ ᱤᱧ ᱦᱚᱸᱧ ᱪᱮᱥᱴᱟᱭᱟ ᱡᱮ ᱟᱨᱚ ᱵᱷᱟᱞᱮ ᱟᱸᱠᱷᱟ ᱫᱟᱲᱮᱜ ᱢᱟᱹᱧ ᱡᱮ ᱞᱟᱦᱟᱥᱮᱜ ᱤᱧ ᱥᱮᱱᱚᱜ ᱢᱟ ᱯᱨᱚᱛᱤ ᱫᱤᱱ ᱯᱨᱮᱠᱴᱤᱥ ᱥᱚᱢᱚᱭ ᱟᱨ ᱟᱨᱚ ᱮᱴᱟᱜ ᱦᱚᱲ ᱡᱟᱦᱟᱸᱭ ᱟᱨᱚ ᱦᱟᱹᱞᱤ ᱦᱟᱹᱞᱤ ᱟᱸᱠᱟᱣ ᱠᱚ ᱪᱮᱫᱚᱜᱼᱟ ᱩᱱᱠᱩ ᱦᱚᱸ ᱤᱧ ᱥᱟᱯᱳᱨᱴ ᱤᱧ ᱮᱢᱟ ᱠᱚᱣᱟ ᱡᱟᱛᱮ ᱟᱢ ᱯᱨᱚᱛᱤᱫᱤᱱ ᱚᱲᱟᱜ ᱨᱮ ᱟᱸᱠᱷᱟᱭ ᱢᱮᱥᱮ ᱡᱚᱛᱚᱱᱟᱜ ᱜᱮ ᱢᱟᱱᱮ ᱧᱮᱞ ᱢᱮ ᱟᱞᱚᱢ ᱟᱲᱟᱜᱟ ᱚᱱᱟᱫᱚ ᱡᱟᱦᱟᱸᱢ ᱪᱮᱫ ᱠᱟᱫᱟ ᱚᱱᱟᱫᱚ ᱟᱞᱚᱢ ᱟᱲᱟᱜᱟ ᱡᱟᱛᱮ ᱟᱨᱚ ᱩᱯᱚᱨ ᱥᱮᱫ ᱥᱮᱱᱚᱜ ᱢᱮ ᱪᱮᱛᱟᱱ ᱥᱮᱫ ᱢᱟᱱᱮ ᱪᱮᱛᱟᱱ ᱥᱮᱫ ᱨᱟᱠᱟᱵ ᱨᱮᱱᱟᱜ ᱪᱮᱥᱴᱟᱭ ᱦᱩᱭᱩᱜᱼᱟ ᱢᱟᱱᱮ ᱥᱟᱯᱳᱨᱴ ᱮᱢᱟᱭᱟᱹᱧ ᱡᱟᱛᱮ ᱩᱱᱤ ᱢᱟᱱᱮ ᱟᱨᱚ ᱢᱚᱱᱮ ᱡᱤᱣᱤᱨᱮ ᱵᱚᱞ ᱟᱹᱭᱠᱟᱹᱣ ᱢᱟᱭ ᱡᱟᱛᱮ ᱩᱱᱤ ᱪᱮᱛᱟᱱ ᱥᱮᱫ ᱨᱟᱠᱟᱵ ᱤᱫᱤᱜ ᱢᱟ ᱟᱨ ᱟᱸᱠᱟᱣ ᱫᱮᱲᱮᱜ ᱢᱟᱭ ᱟᱸᱠᱷᱟ ᱟᱠᱷᱤ ᱢᱟᱱᱮ ᱵᱚᱦᱩᱫ ᱪᱮᱫ ᱞᱮᱱᱠᱷᱟᱱ ᱟᱹᱰᱤ ᱨᱟᱹᱥᱠᱟᱹ ᱵᱩᱡᱷᱟᱹᱜᱼᱟ ᱟᱨ ᱵᱟᱝ ᱫᱟᱲᱮᱭᱟᱜ ᱠᱷᱟᱱ ᱢᱚᱱᱮ ᱡᱤᱣᱤ ᱴᱷᱟᱹᱥ ᱵᱩᱡᱷᱟᱹᱜ ᱟᱛᱚ ᱢᱟᱱᱮ ᱟᱸᱠᱷᱟᱣ ᱢᱟᱱᱮ ᱪᱮᱛᱟᱱ ᱥᱮᱫ ᱨᱟᱠᱟᱵ ᱜᱮ ᱫᱚᱨᱠᱟᱨ ᱠᱟᱱᱟ ᱥᱮ ᱨᱟᱠᱟᱵᱽ ᱤᱫᱤ ᱜᱮ ᱦᱩᱭᱩᱜᱼᱟ ᱦᱮᱸ ᱚᱱᱟ ᱞᱟᱹᱜᱤᱫ ᱛᱮ ᱩᱱᱤ ᱡᱟᱦᱟᱸᱭ ᱪᱮᱫᱚᱜ ᱠᱟᱱᱟᱭ ᱦᱟᱹᱞᱤ ᱦᱟᱹᱞᱤ ᱩᱱᱤ ᱫᱚ ᱥᱟᱯᱳᱨᱴ ᱮᱢᱫᱚ ᱫᱚᱨᱠᱟᱨ ᱠᱟᱱ ᱜᱮᱭᱟ ᱡᱟᱛᱮ ᱟᱢ ᱪᱮᱛᱟᱱ ᱥᱮᱫ ᱜᱮ ᱨᱟᱠᱟᱵᱽ ᱤᱫᱤᱜ ᱢᱮ ᱟᱨ ᱩᱱᱤ ᱦᱟᱹᱞᱤ ᱦᱟᱹᱞᱤ ᱪᱮᱫ ᱠᱟᱱ ᱨᱮᱦᱚᱸᱭ ᱛᱩᱨᱩᱫ ᱫᱚ ᱵᱟᱝ ᱦᱩᱭᱩᱜᱼᱟ ᱡᱚᱛᱚ ᱡᱤᱱᱤᱥᱜᱮ ᱢᱟᱱᱮ ᱪᱟᱬᱮ ᱫᱚ ᱵᱟᱝ ᱦᱩᱭ ᱜᱚᱫᱚᱜᱼᱟ ᱮᱱᱠᱷᱟᱱ ᱩᱱᱤ ᱥᱟᱯᱳᱨᱴ ᱮᱢ ᱫᱚᱨᱠᱟᱨ ᱠᱟᱱᱟ ᱟᱢ ᱡᱟᱛᱮ ᱞᱟᱦᱟ ᱥᱮᱫ ᱜᱮ ᱪᱟᱞᱟᱜ ᱢᱮ ᱯᱨᱚᱛᱤ ᱫᱤᱱ ᱯᱨᱮᱠᱴᱤᱥ ᱢᱮ ᱟᱞᱚᱢ ᱦᱤᱲᱤᱧᱟ ᱯᱨᱚᱛᱤ ᱫᱤᱱ ᱯᱨᱮᱠᱴᱤᱥ ᱞᱮᱠᱷᱟᱱ ᱚᱛᱷᱚᱪᱚ ᱪᱮᱛᱟᱱ ᱥᱮᱫ ᱨᱟᱠᱟᱵᱽ ᱫᱟᱲᱮᱜ ᱟᱭ ᱦᱮᱸ ᱚᱱᱠᱟ ᱢᱟᱱᱮ ᱦᱟᱹᱞᱤ ᱦᱟᱹᱞᱤ ᱡᱟᱦᱟᱸᱭ ᱟᱸᱠᱟᱣ ᱪᱮᱫ ᱠᱟᱫᱟᱭ ᱩᱱᱤ ᱫᱚ ᱥᱟᱯᱳᱨᱴ ᱮᱢ ᱫᱚᱨᱠᱟᱨ ᱠᱟᱱᱟ ᱟᱨ ᱥᱟᱯᱳᱨᱴ ᱮᱢ ᱠᱟᱛᱮ ᱡᱟᱛᱮ ᱩᱱᱤ ᱩᱯᱚᱨ ᱥᱮᱫ ᱥᱮ ᱤᱫᱤᱜ ᱢᱟ ᱚᱱᱟ ᱨᱮᱱᱟᱜ ᱵᱚᱱ ᱪᱮᱥᱴᱟᱭᱟ